ᱦᱮᱞᱳ ᱞᱟᱹᱭᱮᱫᱼᱟᱹᱞᱤᱧ ᱟᱵᱤᱱᱫᱚ ᱚᱠᱚᱭᱵᱤᱱ ᱞᱟᱹᱭᱮᱫᱼᱟ ᱚᱻ ᱟᱹᱞᱤᱧ ᱟᱹᱞᱤᱧᱫᱚ ᱥᱟᱶᱛᱟ ᱥᱩᱥᱟᱹᱨᱤᱭᱟᱹᱞᱤᱧ ᱞᱟᱹᱭᱮᱫᱼᱟ ᱱᱚᱰᱮ ᱤᱭᱟᱹ ᱠᱷᱚᱱᱟᱜ ᱫᱷᱟᱲ ᱫᱤᱥᱚᱢ ᱠᱷᱚᱱᱟ ᱦᱮᱸ ᱞᱟᱹᱭᱮᱫᱼᱟᱹᱞᱤᱧ ᱱᱤᱛᱚᱜ ᱡᱮ ᱟᱵᱚ ᱥᱚᱢᱟᱡᱽᱨᱮ ᱡᱟᱦᱟᱸᱞᱮᱠᱟ ᱟᱛᱳᱼᱫᱤᱥᱚᱢ ᱨᱮᱵᱤᱱ ᱧᱮᱞᱮᱫᱼᱟ ᱢᱟᱱᱮ ᱟᱵᱚ ᱦᱚᱨᱚᱜᱼᱵᱟᱸᱫᱮᱠᱚ ᱪᱮᱫᱞᱮᱠᱟ ᱪᱟᱞᱟᱜ ᱠᱟᱱᱟ ᱦᱳᱭ ᱚᱱᱟᱜᱮᱞᱤᱧ ᱞᱟᱹᱭᱮᱫᱼᱟ ᱢᱟᱱᱮ ᱱᱤᱛᱚᱜ ᱡᱟᱦᱟᱸ ᱟᱨ ᱢᱟᱲᱟᱝ ᱚᱠᱟᱞᱮᱠᱟ ᱛᱟᱦᱮᱸᱫᱼᱟ ᱟᱹᱵᱤᱱ ᱠᱟᱹᱡᱵᱤᱱ ᱵᱚᱫᱚᱞ ᱟᱠᱟᱱᱞᱮᱠᱟᱵᱤᱱ ᱵᱩᱡᱷᱟᱹᱣᱮᱫᱼᱟ ᱥᱮ ᱵᱟᱝ ᱟᱹᱞᱤᱧ ᱢᱟ ᱟᱹᱰᱤᱛᱮᱫ ᱵᱚᱫᱚᱞ ᱟᱠᱟᱱ ᱞᱮᱠᱟᱞᱤᱧ ᱵᱩᱡᱷᱟᱹᱣᱮᱫᱼᱟ ᱡᱮᱢᱚᱱ ᱱᱤᱛᱚᱜ ᱟᱫᱚ ᱟᱹᱞᱤᱧ ᱡᱟᱦᱟᱸᱞᱮᱠᱟᱞᱤᱧ ᱧᱮᱞ ᱦᱳᱭ ᱟᱫᱚ ᱟᱹᱞᱤᱧ ᱡᱟᱦᱟᱸᱞᱮᱠᱟᱞᱤᱧ ᱧᱮᱞᱮᱫᱼᱟ ᱱᱤᱛᱚᱜ ᱡᱮ ᱵᱟᱹᱦᱩ ᱠᱩᱲᱤᱠᱚ ᱢᱟᱱᱮ ᱟᱹᱞᱤᱧ ᱥᱟᱶᱛᱟ ᱥᱩᱥᱟᱹᱨ ᱦᱤᱥᱟᱹᱵᱽ ᱛᱮ ᱱᱟᱦᱟᱸᱜᱞᱤᱧ ᱧᱮᱞᱮᱫᱼᱟ ᱡᱟᱦᱟᱸᱠᱚ ᱩᱱᱟᱹᱜ ᱞᱚᱜᱚᱱ ᱵᱚᱫᱚᱞᱚᱜ ᱠᱟᱱᱟ ᱢᱟᱱᱮ ᱵᱟᱹᱦᱩ ᱠᱩᱲᱤᱠᱚ ᱡᱮᱢᱚᱱ ᱢᱮᱠᱥᱤᱼᱯᱷᱮᱠᱥᱤ ᱦᱚᱨᱚᱜ ᱠᱟᱛᱮᱫ ᱢᱟᱱᱮ ᱥᱟᱹᱲᱤᱠᱚ ᱵᱟᱝ ᱵᱟᱸᱫᱮ ᱠᱟᱛᱮᱫ ᱚᱱᱟ ᱜᱚᱜᱚᱜᱼᱯᱷᱚᱜᱚᱜ ᱵᱟᱝ ᱠᱟᱛᱮᱫᱦᱚᱸ ᱢᱟᱱᱮ ᱦᱚᱸᱧᱦᱟᱨᱼᱦᱚᱸᱧᱟᱹᱨ ᱛᱟᱞᱟ ᱠᱚᱨᱮᱠᱚ ᱱᱚᱝᱠᱟᱠᱚ ᱫᱟᱬᱟᱵᱟᱲᱟᱭ ᱠᱟᱱᱟ ᱚᱱᱟᱠᱚ ᱠᱟᱹᱡ ᱟᱹᱞᱤᱧ ᱢᱟ ᱴᱷᱤᱠ ᱵᱟᱹᱞᱤᱧ ᱵᱩᱡᱷᱟᱹᱣᱮᱫᱼᱟ ᱚᱱᱟᱛᱮ ᱟᱹᱵᱤᱱ ᱠᱟᱹᱡᱞᱤᱧ ᱠᱩᱞᱤ ᱟᱨᱫᱟᱥᱚᱜ ᱠᱟᱱᱟ ᱡᱮ ᱟᱹᱵᱤᱱ ᱪᱮᱫᱞᱮᱠᱟ ᱟᱵᱚᱣᱟᱜ ᱥᱚᱢᱟᱡᱽ ᱥᱩᱥᱟᱹᱨᱵᱤᱱ ᱧᱮᱞᱧᱟᱢᱮᱫᱼᱟ ᱦᱳᱭ ᱢᱟᱱᱮ ᱟᱵᱚᱣᱟᱜ ᱡᱟᱦᱟᱸᱞᱮᱠᱟ ᱥᱟᱶᱛᱟ ᱡᱟᱦᱟᱸᱞᱮᱠᱟ ᱢᱟᱱᱮ ᱪᱮᱫ ᱫᱤᱥᱚᱢ ᱡᱮᱞᱮᱠᱟ ᱵᱚᱫᱚᱞ ᱤᱫᱤᱜ ᱠᱟᱱᱟ ᱚᱱᱠᱟᱜᱮ ᱢᱟᱱᱮ ᱥᱚᱢᱚᱭ ᱚᱱᱩᱥᱟᱨᱛᱮ ᱡᱚᱛᱚᱣᱟᱜ ᱵᱚᱫᱚᱞ ᱤᱫᱤᱜ ᱠᱟᱱᱟ ᱟᱪᱪᱷᱟ ᱚᱻ ᱚᱻ ᱟᱪᱪᱷᱟ ᱴᱷᱤᱠᱜᱮᱭᱟ ᱛᱚᱵᱮ ᱤᱱᱠᱟᱹᱜᱮ ᱟᱨ ᱱᱟᱦᱟᱜ ᱥᱚᱢᱚᱭᱠᱚᱞᱤᱧ ᱧᱟᱢ ᱠᱷᱟᱱᱦᱟᱸᱜ ᱚᱱᱠᱟᱜᱮ ᱫᱩᱯᱩᱲᱩᱵ ᱠᱟᱛᱮᱫ ᱦᱩᱱᱟᱹᱝ ᱜᱟᱞᱢᱟᱨᱟᱣ ᱦᱩᱭᱩᱜᱼᱟ ᱵᱮᱥ ᱴᱷᱤᱠᱫᱚ